ᱦᱮᱸ ᱦᱮᱞᱳ ᱦᱮᱸ ᱞᱟᱹᱭᱢᱮ

ᱞᱟᱹᱭᱵᱤᱱ ᱪᱮᱫᱵᱤᱱ ᱞᱟᱹᱭᱮᱫᱟ ᱦᱮ ᱱᱚᱸᱰᱮᱱᱤᱡᱽ ᱠᱟᱱ ᱜᱤᱭᱟᱹᱧ

ᱦᱮ ᱱᱚᱸᱰᱮ ᱟᱞᱮ ᱥᱮ ᱱᱟᱯᱟᱭ ᱱᱟᱯᱟᱭ ᱧᱮᱞ ᱨᱮᱭᱟᱜ ᱢᱮᱱᱟᱜ ᱜᱮᱭᱟ ᱱᱚᱛᱮ ᱟᱞᱮ ᱥᱩᱨᱼᱨᱮ ᱢᱮᱱᱟᱜᱼᱟ ᱢᱩᱠᱩᱴᱢᱩᱱᱤᱯᱩᱨ ᱰᱮᱢ ᱢᱮᱱᱟᱜᱼᱟ ᱱᱚᱛᱮ ᱟᱨ ᱱᱚᱛᱮ ᱮ ᱱᱚᱛᱮ ᱟᱞᱮ ᱥᱩᱨᱼᱨᱮ ᱢᱮᱱᱟᱜ ᱢᱤᱫᱴᱟᱝ ᱢᱮ ᱢᱩᱠᱩᱴᱢᱩᱱᱤᱯᱩᱨ ᱥᱩᱨ ᱨᱮᱜᱮ ᱢᱮᱜᱴᱟᱝ ᱢᱮᱜᱴᱟᱝ ᱫᱟᱢᱚᱫᱚᱨᱯᱩᱨ ᱟᱛᱳ ᱠᱚ ᱞᱮᱭᱟ ᱚᱱᱟ ᱥᱩᱨ ᱡᱟᱯᱟᱜ ᱜᱮ ᱢᱤᱫᱴᱟᱝ ᱯᱚᱲᱟ ᱯᱟᱦᱟᱲ ᱢᱮᱱᱛᱮᱠᱚ ᱵᱟᱲᱟᱭᱟ ᱟᱹᱰᱤ ᱯᱷᱮᱢᱟᱥ ᱜᱮᱭᱟ ᱚᱱᱟ ᱧᱮ ᱧᱮᱞ ᱧᱮᱞ ᱫᱟᱲᱮᱭᱟᱢ ᱟᱨᱦᱚᱢ ᱟᱨᱦᱚᱢ ᱧᱮᱞ ᱫᱟᱲᱮᱭᱟᱜᱼᱟ ᱵᱟᱹᱠᱩᱲᱟ ᱦᱚᱱᱚᱛᱨᱮ ᱟᱨᱦᱚᱸ ᱫᱚ ᱫᱚᱲᱮ ᱥᱩᱥᱩᱱᱤᱭᱟᱹ ᱵᱩᱨᱩ ᱦᱚᱸ ᱢᱮᱱᱟᱜᱼᱟ ᱟᱹᱰᱤ ᱱᱟᱯᱟᱭ ᱪᱚᱨᱚᱠ ᱵᱩᱨᱩ ᱠᱟᱱᱟ ᱚᱱᱟ ᱧᱮᱞᱛᱮᱦᱚᱸ ᱟᱹᱰᱤ ᱡᱩᱛ ᱜᱮᱭᱟ

ᱦᱮ ᱥᱟᱜᱟᱲᱤᱫᱤ ᱫᱚ ᱵᱟᱹᱠᱩᱲᱟ ᱠᱷᱚᱱᱟᱜ ᱮᱠᱫᱚᱢ ᱚᱱᱟ ᱠᱷᱟᱛᱲᱟ ᱡᱟᱯᱟᱜ ᱦᱮᱡ ᱠᱟᱛᱮᱫ ᱟᱨᱦᱚ ᱤᱭᱟᱹ ᱯᱚᱪᱪᱷᱤᱢ ᱱᱟᱠᱷᱟ ᱥᱮᱫᱮᱢ ᱦᱤᱡᱩᱜᱼᱟ ᱤᱱᱟᱹ ᱤᱱᱟᱹ ᱱᱟᱠᱷᱟ ᱨᱮᱜᱮᱢ ᱧᱟᱢᱟ ᱚᱱᱟ ᱢᱚᱴᱟ ᱢᱚᱴᱤ ᱤᱭᱟᱹ ᱯᱟᱸᱪ ᱛᱷᱮᱠᱮ ᱪᱷᱚ ᱠᱤᱞᱳᱢᱤᱴᱟᱨ ᱦᱩᱭᱩᱜᱼᱟ ᱚᱱᱟ ᱠᱷᱟᱱᱜᱮ ᱟᱵᱚ ᱢᱩᱠᱩᱴᱢᱩᱱᱤᱯᱩᱨ ᱰᱮᱢᱮᱢ ᱧᱟᱢᱟ ᱛᱟ ᱥᱟᱸᱣᱛᱮ ᱟᱨᱚ ᱠᱟᱹᱥᱟᱹᱭ ᱠᱩᱢᱟᱹᱨᱤ ᱦᱚᱢ ᱧᱟᱢᱟ ᱠᱟᱹᱥᱟᱹᱭ ᱠᱩᱢᱟᱹᱨᱤ ᱡᱟᱦᱟᱸ ᱵᱟᱝ ᱱᱟᱹᱭ ᱢᱮᱱᱟᱜ ᱛᱟᱵᱚᱱ ᱚᱱᱟᱢ ᱧᱟᱢᱟ ᱟᱹᱰᱤ ᱧᱮᱞ ᱨᱮᱭᱟᱜ ᱟᱹᱰᱤ ᱡᱩᱛ ᱢᱮᱱᱟᱜᱼᱟ ᱡᱟ ᱠᱟᱹᱥᱟᱹᱤ ᱠᱩᱢᱟᱹᱨᱤ ᱢᱤᱞᱚᱱ ᱥᱛᱟᱱ ᱮᱢ ᱧᱟᱢᱟ ᱛᱟᱨᱯᱚᱨᱮ ᱟᱹᱰᱤ ᱟᱹᱰᱤ ᱰᱤᱭᱟᱨ ᱯᱟᱨᱠ ᱦᱚᱢ ᱧᱮᱞ ᱧᱟᱢᱟ ᱡᱟᱦᱟᱸ ᱤᱭᱟᱹ ᱡᱟᱦᱟᱸ ᱠᱟᱹᱥᱟᱹᱭ ᱠᱩᱢᱟᱹᱨᱤ ᱛᱟᱯ ᱠᱟᱛᱮᱫ ᱢᱤᱫᱴᱟᱝ ᱰᱤᱭᱟᱨ ᱯᱟᱨᱠ ᱢᱮᱱᱟᱜᱼᱟ ᱚᱱᱟᱦᱚᱢ ᱧᱮᱞ ᱧᱟᱢᱟ ᱰᱤᱭᱟᱨ ᱠᱟᱨᱠ ᱞᱟᱹᱭᱤᱱ ᱥᱟᱜᱟᱲᱟᱢ ᱜᱟᱹᱰᱤ ᱛᱮᱦᱚᱸ ᱜᱟᱱᱚᱜᱼᱟ ᱵᱟᱭᱤᱠ ᱛᱮᱦᱚᱸ ᱜᱟᱱᱚᱜᱼᱟ ᱟᱨ ᱵᱮᱠᱛᱤᱜᱚᱛ ᱡᱚᱫᱤ ᱜᱟᱹᱰᱤ ᱛᱟᱦᱮᱱ ᱛᱟᱢᱟ ᱚᱱᱟᱛᱮᱦᱚᱢ ᱦᱮᱡ ᱫᱟᱲᱮᱭᱟᱜᱼᱟ

ᱦᱮ ᱦᱮ ᱦᱮ ᱞᱟᱭᱤᱱ ᱵᱟᱥ ᱛᱮᱦᱚᱢ ᱦᱮᱡ ᱫᱟᱲᱮᱭᱟᱜᱼᱟ ᱢᱟ ᱛᱟᱦᱚᱞᱮ ᱡᱚᱦᱟᱨ ᱜᱮ